ᱤᱧᱟᱹᱜ ᱢᱮᱱᱛᱮ ᱟᱛᱳᱼᱴᱚᱞᱟ ᱨᱮᱭᱟᱜ ᱠᱷᱮᱹᱞ ᱡᱟᱦᱟᱸ ᱞᱮᱠᱟᱛᱮ ᱤᱧᱦᱚᱧ ᱮᱱᱮᱡ ᱟᱠᱟᱫᱟ ᱟᱨ ᱱᱤᱛᱳᱜ ᱦᱚᱸ ᱜᱤᱫᱽᱨᱟᱹ ᱠᱚ ᱮᱱᱮᱡᱟ ᱚᱱᱟ ᱢᱮᱫ ᱛᱚᱞ ᱰᱟᱝᱜᱩᱞᱤ ᱠᱟᱵᱟᱰᱤ ᱟᱨ ᱦᱩᱰᱤᱧᱼᱦᱩᱰᱤᱧ ᱜᱤᱫᱽᱨᱟᱹ ᱜᱩᱞᱤ ᱦᱚᱸᱠᱚ ᱮᱱᱮᱡᱟ ᱟᱨ ᱚᱱᱟ ᱞᱩᱜᱽᱲᱤ ᱛᱮ ᱛᱚᱞ ᱠᱟᱛᱮᱫ ᱦᱚᱸᱠᱚ ᱛᱮᱭᱟᱨᱟ ᱟᱨ ᱚᱱᱟ ᱦᱚᱸᱠᱚ ᱮᱱᱮᱡᱟ ᱟᱨ ᱟᱹᱰᱤᱜᱟᱱ ᱠᱷᱮᱹᱞ ᱢᱮᱱᱟᱜᱼᱟ ᱞᱮᱠᱤᱱ ᱡᱷᱚᱛᱚ ᱠᱷᱚᱱ ᱵᱮᱥ ᱤᱧᱫᱚ ᱰᱟᱝᱜᱩᱞᱤᱧ ᱮᱱᱮᱡ ᱛᱟᱦᱮᱱ ᱟᱨ ᱚᱱᱟ ᱡᱟᱦᱟᱸ ᱜᱮᱸᱫᱽᱲᱟ ᱞᱩᱜᱽᱲᱤ ᱛᱟᱦᱮᱱᱟ ᱚᱱᱟᱠᱚ ᱛᱚᱞ ᱠᱟᱛᱮᱫ ᱞᱮ ᱛᱮᱭᱟᱨ ᱛᱟᱦᱮᱱ ᱟᱨ ᱡᱚᱴᱟᱣᱟᱞᱮ ᱟᱨ ᱡᱚᱴᱟᱣ ᱠᱟᱛᱮᱫ ᱚᱱᱟ ᱵᱟᱨᱭᱟ ᱠᱷᱩᱱᱴᱤᱞᱮ ᱵᱤᱫ ᱛᱟᱦᱮᱱ ᱜᱤᱫᱽᱨᱟᱹ ᱡᱚᱦᱚᱜ ᱟᱨ ᱦᱚᱸᱞᱮ ᱮᱱᱮᱡ ᱛᱟᱦᱮᱱ ᱚᱱᱟ ᱠᱚ ᱟᱹᱰᱤ ᱨᱟᱹᱥᱠᱟᱹᱜᱮᱧ ᱵᱩᱡᱷᱟᱹᱣ ᱛᱟᱦᱮᱱ ᱟᱨ ᱱᱮᱛᱟᱨ ᱨᱮᱱ ᱜᱤᱫᱽᱨᱟᱹ ᱱᱤᱛᱳᱜ ᱢᱟ ᱚᱱᱠᱟ ᱢᱟ ᱵᱟᱠᱚ ᱮᱱᱮᱡ ᱠᱟᱱᱟ ᱞᱮᱠᱤᱱ ᱚᱱᱟ ᱠᱚ ᱠᱷᱮᱹᱞ ᱟᱹᱰᱤ ᱵᱮᱥ ᱵᱩᱡᱷᱟᱹᱣ ᱛᱟᱦᱮᱱ